ᱞᱟᱦᱟᱛᱮ ᱫᱚ ᱵᱮᱵᱽᱥᱟ ᱵᱟᱹᱱᱤᱡᱽᱡᱚ ᱫᱚ ᱠᱚᱢᱜᱮ ᱛᱟᱦᱮᱸ ᱠᱟᱱᱟ ᱱᱮᱛᱟᱨ ᱞᱮᱠᱟᱫᱚ ᱵᱟᱝ ᱛᱟᱦᱮᱸ ᱠᱟᱱᱟ ᱵᱚᱱᱴᱚᱱ ᱡᱳᱜᱟᱡᱳᱜᱽ ᱵᱟᱝ ᱛᱟᱦᱮᱸ ᱠᱟᱱᱟ ᱱᱤᱡᱮᱛᱮᱠᱚ ᱪᱟᱞᱟᱜ ᱦᱤᱡᱩᱜᱠᱟᱱ ᱛᱟᱦᱮᱱᱚᱜᱼᱟ ᱟᱨ ᱱᱮᱛᱟᱨᱫᱚ ᱱᱮᱹᱴ ᱡᱩᱜᱽ ᱠᱟᱱᱟ ᱚᱟᱱᱛᱮ ᱵᱮᱵᱽᱥᱟ ᱵᱟᱱᱤᱡᱽᱡᱚ ᱦᱚᱸ ᱰᱷᱮᱨ ᱪᱟᱞᱟᱣᱱᱟ ᱞᱟᱦᱟ ᱤᱫᱤᱜ ᱠᱟᱱᱟ ᱚᱝᱠᱟ ᱛᱮᱜᱮ ᱵᱷᱟᱨᱚᱛ ᱨᱮᱭᱟᱜ ᱵᱮᱵᱽᱥᱟ ᱵᱟᱹᱱᱤᱡᱽᱡᱚ ᱫᱚ ᱞᱟᱦᱟᱥᱮᱫ ᱞᱟᱦᱟ ᱤᱫᱤᱜ ᱠᱟᱱᱟ